ᱱᱚᱜᱼᱚᱸᱭ ᱟᱵᱚ ᱡᱮ ᱥᱟᱱᱛᱟᱲ ᱟᱵᱚ ᱵᱚ ᱨᱚᱲᱮᱫᱟ ᱥᱮ ᱥᱟᱱᱛᱟᱲ ᱵᱷᱟᱥᱟ ᱢᱮᱱᱟᱜ ᱛᱟᱵᱳᱱᱟ ᱱᱤᱭᱟᱹ ᱨᱮᱦᱚᱸ ᱢᱮᱱᱟᱜᱼᱟ ᱡᱮᱨᱚᱠᱚᱢ ᱟᱵᱚ ᱵᱚᱸᱜᱟᱼᱵᱳᱨᱳ ᱵᱚᱱ ᱢᱟᱱᱟᱣ ᱵᱟᱲᱟᱣ ᱠᱚᱣᱟ ᱡᱮᱨᱚᱠᱚᱢ ᱵᱟᱦᱟ ᱥᱚᱨᱦᱟᱭ ᱥᱮ ᱟᱭᱢᱟ ᱠᱤᱪᱷᱩ ᱵᱚᱱ ᱢᱟᱱᱟᱣ ᱵᱟᱲᱟᱭᱟ ᱠᱤᱱᱛᱩ ᱟᱵᱚ ᱱᱚᱜᱼᱚᱸᱭ ᱛᱤᱱᱟᱹᱜ ᱫᱤᱱ ᱟᱵᱚᱣᱟᱜ ᱥᱟᱱᱛᱟᱲ ᱵᱷᱟᱥᱟ ᱨᱚᱲ ᱢᱮᱱᱟᱜ ᱛᱟᱵᱳᱱᱟ ᱤᱱᱟᱹᱜ ᱫᱤᱱᱜᱮ ᱠᱤᱱᱛᱩ ᱟᱵᱚᱣᱟᱜ ᱱᱚᱣᱟ ᱠᱚᱦᱚᱸ ᱢᱮᱱᱟᱜᱼᱟ ᱡᱮᱨᱚᱠᱚᱢ ᱟᱵᱚ ᱥᱟᱱᱛᱟᱲ ᱛᱮᱵᱚᱱ ᱨᱚᱲᱮᱜ ᱛᱮᱵᱚᱱ ᱨᱚᱲᱮᱜ ᱛᱮ ᱡᱮᱨᱚᱠᱚᱢ ᱱᱚᱜᱼᱚᱸᱭ ᱵᱟᱯᱞᱟ ᱥᱮ ᱵᱷᱟᱸᱰᱟᱱ ᱟᱨᱚ ᱟᱭᱢᱟ ᱠᱤᱪᱷᱩ ᱜᱮ ᱢᱮᱱᱟᱜᱼᱟ ᱚᱱᱟ ᱠᱚᱜᱮ ᱥᱟᱱᱛᱟᱲᱤ ᱡᱩᱫᱤ ᱵᱟᱵᱚ ᱨᱚᱲ ᱞᱮᱠᱷᱟᱡ ᱛᱟᱦᱚᱞᱮ ᱫᱚ ᱱᱤᱭᱟᱹ ᱠᱚ ᱡᱤᱱᱤᱥ ᱦᱚᱸ ᱩᱱᱟᱹᱜ ᱫᱤᱱ ᱵᱟᱝ ᱛᱟᱦᱮᱱᱟ ᱟᱵᱚ ᱡᱩᱫᱤ ᱥᱟᱱᱛᱟᱲ ᱛᱮ ᱨᱚᱲ ᱡᱩᱫᱤ ᱵᱚᱱ ᱵᱟᱹᱜᱤ ᱞᱮᱠᱷᱟᱡ ᱛᱚ ᱱᱤᱭᱟᱹ ᱠᱚ ᱡᱤᱱᱤᱥ ᱦᱚᱸ ᱠᱤᱪᱷᱩ ᱵᱟᱹᱜᱤ ᱪᱟᱵᱟᱜᱼᱟ ᱡᱚᱛᱚ ᱠᱤᱪᱷᱩ ᱜᱮ